ᱠᱷᱮᱞᱳᱰ ᱢᱚᱫᱽ ᱨᱮ ᱫᱚ ᱟᱢ ᱚᱠᱟᱴᱟᱜ ᱠᱷᱮᱞᱳᱰ ᱮᱢ ᱠᱩᱥᱤᱭᱟᱜ ᱜᱮᱭᱟ ᱤᱧ ᱫᱚ ᱠᱷᱮᱞᱳᱰ ᱢᱚᱫᱽ ᱨᱮ ᱫᱚᱧ ᱠᱩᱥᱤᱭᱟᱜᱼᱟ ᱯᱷᱩᱴᱵᱚᱞ ᱛᱚ ᱯᱷᱩᱴᱵᱚᱞ ᱠᱷᱮᱞᱳᱰ ᱫᱚ ᱤᱧ ᱫᱚ ᱪᱮᱫ ᱞᱮᱠᱟ ᱠᱟᱛᱮᱧ ᱠᱩᱥᱤ ᱠᱟᱣᱫᱟ ᱛᱚ ᱚᱱᱟ ᱫᱚᱧ ᱞᱟᱹᱭ ᱮᱫᱟ ᱤᱧ ᱵᱟᱵᱟ ᱞᱟᱦᱟᱛᱮ ᱵᱚᱞᱮ ᱜᱟᱛᱮᱜ ᱠᱟᱱ ᱛᱟᱦᱮᱸᱫᱼᱟ ᱛᱚ ᱟᱹᱰᱤ ᱟᱸᱴ ᱜᱮ ᱜᱟᱛᱮᱜ ᱠᱟᱱ ᱛᱟᱦᱮᱸᱫ ᱟ ᱵᱚᱞ ᱛᱚ ᱵᱚᱞ ᱟᱞᱮ ᱴᱷᱮᱱᱼᱮ ᱟᱜᱩᱭᱮᱫ ᱠᱟᱱ ᱛᱟᱦᱮᱸᱫᱼᱮ ᱫᱤᱭᱮᱧ ᱢᱮᱱ ᱮᱫᱟ ᱱᱤᱭᱟᱹ ᱫᱚ ᱪᱮᱫ ᱠᱟᱱᱟ ᱛᱚ ᱤᱧ ᱵᱟᱵᱟ ᱫᱚ ᱢᱤᱫ ᱫᱤᱱᱚᱜ ᱵᱚᱞ ᱜᱟᱛᱮᱜ ᱧᱮᱞᱮ ᱤᱫᱤ ᱠᱤᱫᱤᱧᱟ ᱦᱮᱸᱢ ᱤᱫᱤ ᱠᱤᱫᱤᱧᱟᱭ ᱛᱚ ᱚᱸᱰᱮᱧ ᱧᱮᱞᱮᱫ ᱠᱚᱣᱟ ᱱᱤᱭᱟᱹ ᱢᱟᱠᱚ ᱛᱷᱤᱭᱟᱹᱭᱮᱫ ᱟᱫᱚ ᱤᱧ ᱫᱚ ᱛᱚᱠᱷᱚᱱ ᱫᱚ ᱠᱟᱹᱴᱤᱡ ᱨᱮᱫᱚ ᱵᱟᱹᱧ ᱵᱟᱲᱟᱭ ᱠᱟᱱ ᱛᱟᱦᱮᱸ ᱪᱤᱠᱟᱹᱭ ᱟᱠᱚ ᱱᱤᱭᱟᱹ ᱫᱚ ᱛᱚ ᱤᱧ ᱵᱟᱵᱟ ᱵᱚᱞᱮ ᱜᱟᱛᱮᱜ ᱠᱟᱱ ᱛᱟᱦᱮᱸᱫᱼᱟ ᱟᱹᱰᱤ ᱟᱸᱴ ᱛᱚ ᱤᱫᱤ ᱞᱤᱫᱤᱧᱟᱭ ᱛᱚ ᱚᱸᱰᱮ ᱧᱮᱞ ᱧᱮᱞ ᱛᱮ ᱛᱚ ᱱᱤᱭᱟᱹ ᱫᱚ ᱵᱚᱞ ᱠᱚ ᱛᱷᱤᱭᱟᱹᱭᱟ ᱫᱤᱭᱮ ᱮᱠᱴᱩ ᱛᱷᱚᱲᱟᱧ ᱞᱟᱴᱩᱭᱮᱱᱟ ᱟᱫᱚ ᱛᱷᱚᱲᱟ ᱫᱤᱭᱮᱹ ᱵᱚᱞ ᱫᱚ ᱟᱞᱮ ᱴᱷᱮᱱ ᱮ ᱤᱫᱤᱭᱮᱫ ᱠᱟᱱ ᱛᱟᱦᱮᱸ ᱯᱨᱚᱛᱛᱮᱠ ᱫᱤᱱ ᱛᱚ ᱤᱧ ᱢᱮᱱ ᱮᱫᱟ ᱟᱫᱚᱭ ᱜᱚᱲᱜᱷᱟᱹᱣᱟᱹᱧ ᱠᱟᱱᱟ ᱫᱤᱭᱮ ᱵᱩᱜᱤᱛᱮ ᱤᱧ ᱦᱚᱸᱧ ᱛᱷᱤᱭᱟᱹᱭ ᱮᱫᱟ ᱛᱚ ᱟᱹᱰᱤ ᱢᱚᱡᱟ ᱜᱮᱧ ᱟᱹᱭᱠᱟᱹᱣ ᱮᱫᱟ ᱛᱚ ᱛᱷᱚᱲᱟ ᱠᱚ ᱫᱤᱱ ᱯᱚᱨᱮᱜᱮᱧ ᱞᱟᱹᱴᱩᱭᱮᱱᱟ ᱛᱚ ᱟᱫᱚ ᱤᱧ ᱵᱟᱵᱟᱧ ᱢᱮᱛᱟᱫᱮᱭᱟ ᱵᱟᱨᱮ ᱤᱧ ᱫᱚ ᱵᱚᱞᱤᱧ ᱜᱟᱛᱮᱜᱼᱟ ᱵᱩᱴ ᱠᱤᱨᱤᱧ ᱟᱹᱧ ᱢᱮ ᱟᱫᱚᱭ ᱢᱮᱱ ᱮᱫᱟ ᱛᱟᱦᱞᱮ ᱵᱩᱴᱮᱢ ᱠᱤᱨᱤᱧ ᱧᱟᱹᱢᱟᱹᱧ ᱛᱟᱦᱞᱮ ᱯᱨᱚᱛᱛᱮᱠ ᱫᱤᱱ ᱪᱟᱞᱟᱜ ᱦᱩᱭᱩᱜ ᱛᱟᱢᱟ ᱟᱫᱚᱧ ᱢᱮᱱ ᱮᱫᱟ ᱦᱮᱸ ᱟᱫᱚᱧ ᱢᱮᱛᱟᱭ ᱠᱟᱱᱟ ᱤᱧ ᱵᱚᱞ ᱜᱟᱛᱮᱜ ᱟᱹᱰᱤ ᱟᱸᱴ ᱤᱧ ᱠᱩᱥᱤᱭᱟᱜᱼᱟ ᱟᱨ ᱵᱟᱹᱧ ᱪᱟᱞᱟᱜᱼᱟ ᱫᱤᱭᱮ ᱠᱤᱨᱤᱧ ᱟᱹᱫᱤᱧ ᱠᱷᱟᱱ ᱫᱤᱭᱮ ᱵᱚᱞ ᱜᱟᱛᱮᱜ ᱤᱧ ᱪᱟᱞᱟᱜ ᱠᱟᱱᱟ ᱛᱚ ᱟᱰᱤ ᱢᱚᱸᱡᱽ ᱜᱮᱧ ᱟᱹᱭᱠᱟᱹᱣ ᱮᱫᱟ ᱛᱚ ᱪᱮᱫ ᱤᱧ ᱞᱟᱹᱭᱟ ᱞᱟᱹᱭ ᱨᱮᱭᱟᱜ ᱡᱤᱱᱤᱥ ᱜᱮ ᱵᱟᱱᱩᱜᱼᱟ ᱛᱚ ᱟᱭᱢᱟ ᱡᱟᱭᱜᱟ ᱞᱮ ᱥᱮᱱ ᱞᱮᱱᱟ ᱛᱚ ᱚᱸᱰᱮ ᱯᱨᱚᱛᱷᱚᱢ ᱠᱚ ᱤᱫᱤ ᱠᱤᱫᱤᱧᱟ ᱫᱤᱭᱮ ᱠᱚ ᱢᱤᱛᱟᱹᱧ ᱠᱟᱱᱟ ᱜᱟᱛᱮ ᱫᱟᱲᱮᱭᱟᱜ ᱜᱮᱭᱟᱢ ᱟᱫ ᱚ ᱠᱚ ᱢᱮᱱ ᱫᱟ ᱦᱮᱸ ᱫᱤᱭᱮ ᱜᱟᱛᱮ ᱜᱟᱛᱮᱭᱮᱱᱟᱹᱧ ᱛᱚ ᱚᱸᱰᱮ ᱵᱟᱨᱭᱟᱧ ᱜᱳᱞ ᱞᱮᱫᱟ ᱛᱚ ᱞᱮᱯᱷᱟᱨᱤ ᱢᱚᱦᱟᱥᱚᱭ ᱤᱧᱟᱹᱜ ᱜᱟᱛᱮᱜ ᱧᱮᱞ ᱛᱮ ᱟᱹᱰᱤ ᱠᱩᱥᱤ ᱟᱹᱭᱠᱟᱹᱣ ᱠᱮᱫᱟ ᱛᱚ ᱩᱱᱤ ᱢᱤᱫᱴᱮᱱ ᱟᱨᱟᱜ ᱜᱮ ᱜᱮᱧᱡᱤᱭ ᱮᱢᱟ ᱫᱤᱧᱟᱹ ᱛᱚ ᱜᱮᱧᱡᱤ ᱮᱢᱟᱫᱤᱧ ᱠᱷᱟᱱ ᱤᱧ ᱢᱮᱱ ᱮᱫᱟ ᱱᱤᱭᱟᱹ ᱫᱚ ᱪᱮᱫ ᱠᱟᱱᱟ ᱛᱚ ᱫᱤᱭᱮ ᱢᱮᱱ ᱮᱫᱟᱭ ᱱᱤᱣᱟᱹ ᱫᱚ ᱟᱢ ᱵᱷᱟᱹᱜᱤᱢ ᱜᱟᱛᱮᱭᱮᱱ ᱛᱮᱢ ᱧᱟᱢ ᱠᱮᱫᱟ ᱛᱚ ᱤᱧ ᱫᱚ ᱵᱷᱟᱜᱮᱧ ᱜᱟᱛᱮᱣ ᱟᱠᱟᱱᱟ ᱛᱚ ᱚᱱᱟ ᱜᱮᱧᱡᱤ ᱮᱢᱟᱫᱤᱧ ᱠᱷᱟᱱ ᱢᱚᱸᱡᱽ ᱜᱮᱧ ᱟᱹᱭᱠᱟᱹᱣ ᱠᱮᱫᱟ ᱟᱫᱚ ᱠᱟᱴᱟᱨᱮ ᱰᱚᱵᱚᱜ ᱠᱟᱛᱮᱫ ᱤᱧ ᱟᱥᱤᱨᱵᱟᱫᱽ ᱤᱧ ᱦᱟᱛᱟᱣ ᱠᱮᱫᱟ ᱛᱚ ᱤᱧ ᱦᱚᱸ ᱟᱹᱰᱤ ᱢᱚᱸᱡᱽ ᱤᱧ ᱟᱹᱭᱠᱟᱹᱣ ᱠᱮᱫᱟ ᱛᱚ ᱟᱨᱚ ᱜᱟᱛᱮᱜ ᱨᱮ ᱢᱚᱱ ᱞᱟᱜᱟᱣ ᱮᱱᱛᱤᱧᱟᱹ ᱛᱚ ᱯᱨᱚᱛᱛᱮᱠ ᱫᱤᱱ ᱯᱨᱮᱠᱴᱤᱥᱤᱧ ᱞᱟᱜᱟᱣ ᱮᱱᱟ ᱯᱨᱚᱛᱛᱮᱠ ᱫᱤᱱ ᱯᱨᱮᱠᱴᱤᱥᱤᱧ ᱞᱟᱜᱟᱣ ᱮᱱᱟ ᱛᱚ ᱤᱧ ᱵᱟᱵᱟᱭ ᱢᱤᱛᱟᱹᱧ ᱠᱟᱱᱟ ᱟᱹᱰᱤ ᱢᱚᱸᱡᱽ ᱜᱮᱛᱚᱢ ᱜᱟᱛᱮᱜ ᱠᱟᱱᱟ ᱛᱟᱦᱞᱮ ᱟᱢ ᱯᱨᱚᱛᱛᱮᱠ ᱫᱤᱱ ᱜᱮ ᱜᱟᱛᱮᱜ ᱟᱢ ᱵᱚᱞ ᱛᱚ ᱟᱢᱟᱜ ᱵᱚᱞ ᱜᱟᱛᱮᱨᱮ ᱵᱷᱟᱹᱜᱤ ᱤᱭᱟᱹ ᱢᱮᱱᱟᱜ ᱟᱠᱟᱫ ᱛᱟᱢᱟ ᱛᱚ ᱟᱢᱟᱜ ᱦᱩᱭᱜ ᱛᱟᱢᱟ ᱛᱚ ᱢᱤᱫ ᱫᱤᱱᱚᱜ ᱠᱳᱞᱠᱟᱛᱟᱨᱮ ᱰᱟᱠ ᱦᱮᱡ ᱟᱫᱤᱧ ᱛᱟᱦᱮᱸᱫᱼᱟ ᱛᱚ ᱵᱩᱱᱫᱷᱩ ᱠᱚᱲᱟ ᱠᱚ ᱛᱟᱦᱮᱸ ᱠᱟᱱᱟ ᱩᱝᱠᱩᱣᱟᱜ ᱦᱚᱸ ᱦᱮᱡ ᱞᱮᱱᱟ ᱛᱚ ᱯᱩᱱ ᱦᱚᱲ ᱞᱮ ᱪᱟᱞᱟᱣ ᱞᱮᱱᱟ ᱛᱚ ᱪᱟᱞᱟᱣ ᱠᱟᱛᱮᱫ ᱞᱮ ᱧᱮᱞ ᱫᱟ ᱚᱸᱰᱮ ᱟᱭᱢᱟ ᱡᱟᱭᱜᱟ ᱠᱷᱚᱱ ᱠᱚ ᱦᱮᱡ ᱟᱠᱟᱱᱟ ᱛᱚ ᱵᱟᱸᱠᱩᱲᱟ ᱠᱚᱨᱮᱱ ᱠᱚᱦᱚᱸ ᱠᱚ ᱦᱮᱡ ᱟᱠᱟᱱ ᱛᱟᱦᱮᱱ ᱚᱸᱰᱮ ᱴᱨᱟᱭᱮᱞ ᱛᱟᱦᱮᱸ ᱠᱟᱱᱟ ᱛᱚ ᱚᱸᱰᱮ ᱴᱨᱟᱭᱮᱞ ᱞᱮ ᱮᱢᱟᱣᱟᱫᱟ ᱫᱤᱭᱮ ᱟᱫᱷᱟᱨ ᱠᱟᱨᱰ ᱱᱟᱢᱵᱟᱨ ᱠᱚ ᱠᱚ ᱠᱚᱭ ᱠᱮᱫ ᱞᱮᱭᱟ ᱟᱫᱷᱟᱨ ᱠᱟᱨᱰ ᱡᱮᱨᱚᱠᱥ ᱠᱚ ᱟᱭᱢᱟ ᱠᱤᱪᱷᱩ ᱠᱚ ᱰᱚᱠᱳᱢᱮᱸᱴᱥ ᱠᱚ ᱠᱚᱭ ᱠᱮᱫ ᱞᱮᱭᱟ ᱫᱤᱭᱮ ᱠᱚ ᱢᱮᱛᱟᱫ ᱞᱮᱭᱟ ᱰᱮᱴ ᱟᱜ ᱞᱮᱭᱟ ᱫᱤᱭᱮ ᱚᱱᱟ ᱰᱮᱴ ᱢᱚᱫᱽᱫᱷᱮ ᱜᱮ ᱟᱵᱟᱨ ᱞᱮ ᱪᱟᱞᱟᱣ ᱮᱱᱟ ᱫᱤᱭᱮ ᱠᱚ ᱢᱮᱱ ᱫᱟ ᱦᱮᱸ ᱟᱰᱤ ᱢᱚᱸᱡᱽ ᱜᱮ ᱜᱟᱛᱮ ᱦᱩᱭᱩᱜ ᱠᱟᱱ ᱛᱟᱢᱟ ᱛᱚ ᱢᱮᱱ ᱫᱟᱠᱚ ᱱᱚᱰᱮᱜᱮ ᱛᱟᱦᱮᱸ ᱢᱮ ᱦᱳᱴᱮᱞ ᱨᱮ ᱱᱚᱰᱮᱜᱮ ᱡᱚᱢ ᱧᱩ ᱡᱚᱛᱚ ᱠᱤᱪᱷᱩᱢ ᱧᱟᱢᱟ ᱛᱚ ᱤᱧ ᱢᱮᱱ ᱮᱫᱟ ᱛᱟᱦᱞᱮ ᱱᱚᱰᱮᱜᱮ ᱛᱟᱦᱮᱱ ᱦᱩᱭᱩᱜ ᱠᱷᱟᱱ ᱛᱟᱦᱞᱮ ᱚᱲᱟᱜ ᱨᱮ ᱛᱚ ᱠᱷᱚᱵᱚᱨ ᱵᱟᱢ ᱦᱟᱛᱟᱣ ᱟᱜᱩ ᱞᱮᱠᱷᱟᱱ ᱛᱚ ᱠᱷᱚᱵᱚᱨ ᱵᱟᱹᱧ ᱞᱟᱹᱭ ᱫᱟᱲᱮᱭᱟᱜ ᱠᱟᱱᱟ ᱫᱤᱭᱮᱧ ᱢᱮᱛᱟᱜ ᱠᱚᱣᱟ ᱚᱲᱟᱜ ᱠᱷᱚᱱ ᱠᱷᱚᱵᱚᱨᱤᱧ ᱦᱟᱛᱟᱣ ᱟᱜᱩ ᱞᱮᱜᱮ ᱢᱤᱛᱟᱹᱧ ᱠᱟᱱᱟ ᱠᱚ ᱟᱢᱟᱜ ᱫᱚ ᱦᱩᱭᱩᱜ ᱛᱟᱢ ᱜᱮᱭᱟ ᱫᱤᱭᱮ ᱟᱵᱟᱨᱤᱧ ᱪᱟᱞᱟᱣ ᱱᱟ ᱚᱸᱰᱮ ᱛᱟᱦᱮᱱ ᱞᱟᱹᱜᱤᱫ ᱢᱮᱛᱟ ᱫᱤᱧᱟᱹᱠᱚ ᱪᱟᱞᱟᱜ ᱢᱮ ᱛᱟᱦᱞᱮ ᱚᱸᱰᱮᱧ ᱪᱟᱞᱟᱣ ᱮᱱᱟ ᱚᱸᱰᱮ ᱛᱟᱦᱮᱱ ᱞᱟᱹᱜᱤᱫ ᱛᱚ ᱢᱤᱫ ᱫᱷᱚᱢ ᱪᱤᱠᱟ ᱪᱚ ᱫᱟᱹᱲ ᱥᱩᱢᱟᱹᱭ ᱠᱳᱪ ᱥᱩᱢᱟᱹᱭ ᱟᱨ ᱠᱤ ᱮᱭ ᱯᱮᱠᱴᱤᱥ ᱫᱟᱹᱲ ᱫᱟᱹᱲ ᱚᱪᱚᱭᱮᱫ ᱞᱮ ᱛᱟᱦᱮᱸᱫ ᱮ ᱢᱟᱥᱴᱟᱨ ᱛᱚ ᱫᱟᱹᱲ ᱥᱩᱢᱟᱹᱭ ᱰᱟᱸᱰᱟ ᱟᱜᱷᱟᱛ ᱤᱧ ᱧᱟᱢ ᱠᱮᱫᱟ ᱛᱚ ᱢᱤᱛᱟᱹᱧ ᱠᱚ ᱛᱟᱦᱞᱮ ᱰᱟᱸᱰᱟ ᱦᱟᱥᱩᱭᱮᱫ ᱢᱮᱭᱟ ᱛᱟᱦᱞᱮ ᱰᱟᱠᱛᱚᱨ ᱴᱷᱮᱱ ᱫᱮᱠᱷᱟᱣ ᱦᱤᱡᱩᱜ ᱢᱮ ᱫᱤᱭᱮ ᱰᱟᱠᱛᱚᱨ ᱴᱷᱮᱡ ᱤᱧ ᱫᱮᱠᱷᱟᱣ ᱮᱱᱟ ᱫᱤᱭᱮ ᱠᱚ ᱢᱤᱛᱟᱹᱧ ᱠᱟᱱᱟ ᱠᱚ ᱫᱤᱱ ᱵᱚᱱᱫᱚ ᱦᱩᱭᱩᱜ ᱛᱟᱢᱟ ᱛᱚ ᱟᱹᱰᱤ ᱠᱚᱥᱴᱚᱧ ᱟᱹᱭᱠᱟᱹᱣ ᱠᱮᱫᱟ ᱟᱫᱚ ᱵᱚᱞ ᱜᱟᱛᱮᱜ ᱵᱟᱹᱧ ᱧᱟᱢᱟ ᱥᱮ ᱟᱫᱚ ᱠᱚ ᱢᱮᱱ ᱮᱫᱟ ᱱᱤᱭᱟᱹ ᱫᱚ ᱜᱮᱥ ᱠᱷᱚᱱ ᱦᱚᱸ ᱦᱩᱭ ᱟᱠᱟᱱᱟ ᱟᱨ ᱟᱹᱰᱤ ᱟᱸᱴᱮᱢ ᱡᱷᱟᱠᱟᱨ ᱮᱱᱟ ᱟᱹᱰᱤ ᱟᱸᱴᱮᱢ ᱯᱚᱨᱤᱥᱨᱚᱢ ᱠᱮᱫᱟ ᱚᱱᱠᱟ ᱫᱚ ᱩᱱᱟᱹᱜ ᱫᱚ ᱯᱚᱨᱤᱥᱨᱚᱢ ᱵᱟᱝ ᱦᱩᱭ ᱠᱚᱜ ᱛᱟᱢᱟ ᱫᱤᱭᱮ ᱠᱚ ᱫᱤᱱ ᱫᱚ ᱵᱚᱱᱫᱚ ᱛᱟᱦᱮᱸᱭᱱᱟ ᱛᱟᱹᱭᱮ ᱢᱮᱱ ᱮᱫᱟ ᱟᱞᱚᱢ ᱪᱤᱱᱛᱟᱜᱼᱟ ᱟᱵᱟᱨᱮᱢ ᱤᱭᱟᱹ ᱴᱷᱤᱠᱚᱜ ᱛᱟᱢᱟ ᱫᱤᱭᱮ ᱟᱵᱟᱨ ᱯᱮᱠᱴᱤᱥᱮᱢ ᱪᱟᱞᱟᱜᱼᱟ ᱛᱚ ᱟᱵᱟᱨ ᱯᱮᱠᱴᱤᱥᱮᱧ ᱪᱟᱞᱟᱣ ᱮᱱᱟ ᱫᱤᱭᱮ ᱤᱝᱠᱟ ᱤᱝᱠᱟᱜᱮ ᱟᱫᱚ ᱴᱚᱞᱟ ᱠᱚᱨᱮᱜᱮᱧ ᱜᱟᱛᱮᱜᱼᱟ ᱮᱠᱷᱚᱱ ᱫᱚ ᱵᱟᱨᱦᱮ ᱠᱚᱨᱮ ᱫᱚ ᱵᱟᱹᱧ ᱪᱟᱞᱟᱜᱼᱟ ᱫᱤᱭᱮ ᱪᱮᱫ ᱤᱧ ᱞᱟᱹᱭᱟ ᱤᱧᱤᱧ ᱜᱚᱜᱚ ᱫᱚ ᱟᱨᱠᱤ ᱯᱟᱲᱦᱟᱜ ᱮ ᱢᱤᱛᱟᱹᱧᱟ ᱛᱚ ᱤᱧ ᱜᱚᱜᱚ ᱯᱟᱲᱦᱟᱜ ᱦᱚᱸ ᱟᱨᱠᱤᱧ ᱯᱟᱲᱦᱟᱜ ᱜᱮᱭᱟ ᱵᱟᱝ ᱫᱚ ᱵᱚᱞᱮ ᱵᱟᱝ ᱛᱚ ᱤᱧ ᱦᱚᱸ ᱵᱚᱞ ᱜᱟᱛᱮᱜ ᱥᱮᱫ ᱵᱮᱥᱤ ᱢᱚᱱ ᱢᱮᱱᱟᱜ ᱛᱤᱧ ᱛᱮ ᱟᱨ ᱠᱤ ᱤᱧ ᱵᱟᱵᱟ ᱦᱚᱸ ᱵᱚᱞ ᱜᱟᱛᱮᱜ ᱮ ᱠᱩᱥᱩᱭᱟᱜ ᱛᱮᱭ ᱤᱧ ᱵᱚᱞ ᱜᱟᱛᱮᱜ ᱥᱮᱫ ᱜᱮ ᱢᱚᱱ ᱤᱧ ᱮᱢᱟᱜ ᱠᱟᱱᱟ